ᱦᱮᱸ ᱜᱚᱢᱠᱮ ᱡᱚᱦᱟᱨ ᱜᱮ

ᱟᱪᱪᱷᱟ ᱱᱮᱥᱟᱜ ᱡᱟᱦᱟᱸ ᱪᱟᱥᱵᱟᱥ ᱦᱩᱭᱟᱠᱟᱱᱟ ᱟᱫᱚ ᱱᱚᱣᱟ ᱠᱚᱨᱮᱱᱟᱜ ᱥᱚᱨᱠᱟᱨᱟᱜ ᱯᱟᱦᱴᱟ ᱠᱷᱚᱱ ᱪᱮᱫ ᱞᱮᱠᱟ ᱜᱚᱲᱚ ᱥᱚᱯᱚᱦᱚᱫ ᱠᱚ ᱧᱟᱢᱚᱜᱼᱟ ᱦᱮᱸ ᱵᱟᱝᱼᱟ ᱥᱚᱨᱠᱟᱨ ᱦᱩᱲᱩ ᱠᱚᱢᱟ ᱚᱱᱠᱟ ᱵᱟᱝ ᱪᱟᱥ ᱦᱩᱭ ᱟᱠᱟᱱᱟ ᱟᱨ ᱫᱮᱥᱤ ᱦᱩᱲᱩ ᱠᱚᱜᱮ ᱪᱟᱥ ᱟᱠᱟᱱᱟ ᱟᱫᱚ ᱟᱞᱮᱥᱮᱫᱼᱢᱟ ᱟᱹᱰᱤ ᱵᱟᱹᱲᱛᱤ ᱦᱟᱹᱛᱤ ᱠᱚᱦᱚᱸ ᱠᱚ ᱦᱤᱡᱩᱜ ᱠᱟᱱᱟ ᱵᱮᱞᱮᱫ ᱵᱟᱲᱟᱭᱮᱫ ᱟᱠᱚ ᱡᱚᱢ ᱵᱟᱲᱟᱭᱮᱫ ᱜᱮᱭᱟ ᱠᱚ ᱟᱫᱚ ᱱᱚᱣᱟ ᱠᱚ ᱤᱫᱤ ᱠᱟᱛᱮᱫ ᱥᱮ ᱟᱨᱵᱟᱝ ᱥᱚᱨᱠᱟᱨ ᱯᱟᱦᱴᱟ ᱠᱷᱚᱱ ᱪᱮᱫ ᱠᱚ ᱚᱱᱠᱟ ᱡᱳᱡᱚᱱᱟ ᱢᱮᱢᱱᱟᱜᱼᱟ ᱡᱟᱦᱟᱸ ᱠᱚᱫᱚ ᱪᱟᱥᱵᱟᱥ ᱨᱮ ᱟᱞᱮ ᱜᱚᱲᱚᱞᱮ ᱧᱟᱢ ᱫᱟᱲᱮᱭᱟᱜᱼᱟ ᱚᱱᱟᱜᱮ ᱠᱟᱹᱴᱤᱡ ᱵᱟᱲᱟᱭ ᱥᱟᱱᱟᱧ ᱠᱟᱱ ᱛᱟᱦᱮᱸᱫ ᱦᱮᱸ ᱵᱟᱝ ᱵᱟᱝᱜᱮ ᱢᱤᱫ ᱥᱮᱨᱢᱟ ᱡᱟᱹᱯᱩᱫ ᱫᱤᱱᱜᱮ ᱱᱟᱦᱟᱜ ᱪᱟᱥ ᱦᱩᱭᱩᱜ ᱠᱟᱱᱟ ᱵᱚᱪᱷᱚᱨ ᱨᱮ ᱢᱤᱫ ᱡᱚᱠᱷᱚᱱᱜᱮ ᱦᱳᱭ ᱚᱱᱟᱠᱟᱧ ᱟᱸᱡᱚᱢ ᱫᱷᱟᱨᱟᱭᱮᱫ ᱛᱟᱦᱮᱱ ᱛᱚ ᱦᱚᱲ ᱠᱚᱴᱷᱮᱱ ᱠᱷᱚᱱᱜᱮ ᱪᱟᱥᱵᱟᱥ ᱞᱟᱹᱜᱤᱫ ᱦᱚᱸ ᱥᱚᱨᱠᱟᱨ ᱟᱹᱰᱤ ᱜᱟᱱᱜᱮ ᱜᱚᱲᱚ ᱥᱚᱯᱚᱦᱚᱫ ᱠᱚᱭ ᱮᱢᱚᱜ ᱠᱟᱱᱟ ᱟᱪᱪᱷᱟ ᱦᱚᱸ ᱱᱚᱣᱟ ᱠᱟᱬᱭᱟ ᱡᱳᱡᱚᱱᱟ ᱟᱨ ᱚᱱᱟ ᱯᱤ ᱮᱢ ᱠᱤᱥᱟᱱ ᱠᱚᱨᱮ ᱪᱮᱫ ᱞᱮᱠᱟ ᱜᱚᱲᱚ ᱥᱚᱯᱚᱦᱚᱫ ᱠᱚ ᱧᱟᱢᱚᱜ ᱠᱟᱱᱟ ᱠᱟᱹᱣᱰᱤ ᱜᱚᱲᱚ ᱪᱟᱥᱵᱟᱥ ᱞᱟᱹᱜᱤᱫ ᱟᱪᱪᱷᱟ ᱮᱯᱞᱟᱭ ᱪᱟᱹᱞᱩ ᱟᱠᱟᱱᱟ ᱚ ᱪᱮᱫ ᱪᱮᱫ ᱠᱚ ᱫᱚᱨᱠᱟᱨᱚᱜ ᱠᱟᱱᱟ ᱰᱳᱠᱚᱢᱮᱱᱴ ᱟᱪᱪᱷᱟ ᱦᱳᱭ ᱟᱪᱪᱷᱟ ᱦᱚᱸ ᱴᱷᱤᱠᱟᱱᱟ ᱜᱚᱢᱠᱮ ᱛᱚᱵᱮ ᱚᱱᱟ ᱠᱚ ᱱᱟᱜ ᱮᱯᱞᱟᱭ ᱦᱩᱭᱩᱜᱼᱟ ᱟᱨ ᱪᱟᱥᱵᱟᱥ ᱞᱟᱹᱜᱤᱫ ᱤᱛᱟᱹ ᱠᱚ ᱪᱮᱫ ᱪᱮᱫ ᱥᱟᱨ ᱠᱚ ᱪᱮᱫ ᱞᱮᱞᱟ ᱧᱟᱢᱚᱜ ᱠᱟᱱᱟ ᱥᱮ ᱦᱮᱸ ᱦᱮᱸ ᱦᱮᱸ ᱦᱮᱸ ᱴᱷᱤᱠ ᱱᱟᱜ ᱛᱚᱵᱮᱞᱤᱧ ᱪᱟᱞᱟᱜᱼᱟ ᱵᱞᱚᱠ ᱞᱤᱧ ᱪᱟᱞᱟᱜᱼᱟ ᱟᱨ ᱚᱱᱟ ᱠᱚ ᱱᱟᱜ ᱞᱤᱧ ᱟᱹᱜᱩᱭᱟ ᱦᱚᱸ ᱜᱚᱢᱠᱮ ᱢᱟ ᱡᱚᱦᱟᱨ ᱡᱚᱦᱟᱨ ᱢᱟ